ᱱᱚᱜᱼᱚᱸᱭ ᱤᱧᱟᱹᱜ ᱡᱮᱨᱮᱲ ᱯᱚᱛᱟᱣ ᱫᱚ ᱠᱤ ᱤᱧ ᱱᱚᱜᱼᱚᱸᱭ ᱩᱱᱟᱹᱜ ᱵᱮᱥᱤᱧ ᱡᱮᱨᱮᱲ ᱯᱚᱛᱟᱣ ᱫᱟᱲᱮᱭᱟᱜᱼᱟ ᱩᱱᱟᱹᱜ ᱵᱮᱥ ᱢᱟᱱᱮ ᱟᱹᱰᱤ ᱱᱟᱯᱟᱭ ᱦᱚᱲ ᱠᱚ ᱧᱮᱞᱟ ᱩᱱᱟᱹᱜ ᱨᱟᱹᱥᱠᱟᱹ ᱠᱚ ᱵᱩᱡᱷᱟᱹᱣᱟ ᱡᱟᱦᱟᱸᱭ ᱜᱮᱠᱚ ᱧᱮᱞᱟ ᱩᱱᱠᱩ ᱜᱮᱠᱚ ᱠᱩᱞᱤ ᱜᱚᱫᱟ ᱠᱤ ᱱᱚᱣᱟ ᱫᱚ ᱚᱠᱚᱭᱮ ᱵᱮᱱᱟᱣ ᱟᱠᱟᱫ ᱩᱱᱟᱹᱜ ᱵᱮᱥ ᱧᱮᱞᱚᱜ ᱠᱟᱱᱟ ᱮᱱᱠᱷᱟᱱ ᱡᱟᱦᱟᱸᱭ ᱜᱮᱠᱚ ᱢᱟᱱᱮ ᱟᱞᱮ ᱚᱲᱟᱜ ᱦᱚᱲ ᱠᱚᱢᱟ ᱠᱚ ᱵᱟᱲᱟᱭ ᱜᱮᱭᱟ ᱥᱮ ᱡᱚᱛᱚ ᱦᱚᱲ ᱤᱧᱟᱹᱜ ᱧᱩᱛᱩᱢ ᱠᱚ ᱞᱟᱹᱭ ᱜᱚᱫᱟ ᱠᱤ ᱵᱟᱝ ᱱᱚᱣᱟ ᱫᱚ ᱩᱱᱤ ᱵᱮᱱᱟᱣ ᱟᱠᱟᱫ ᱢᱮᱛᱮᱱ ᱮᱱᱠᱷᱟᱱ ᱚᱱᱠᱟ ᱚᱱᱠᱟᱛᱮ ᱱᱤᱭᱟᱹ ᱟᱛᱳ ᱴᱚᱞᱟ ᱠᱚᱨᱮ ᱦᱚᱸ ᱡᱟᱦᱟᱸ ᱛᱤᱱᱟᱹᱜ ᱜᱮᱠᱚ ᱵᱮᱱᱟᱣ ᱵᱮᱱᱟᱣ ᱠᱚ ᱡᱮᱨᱮᱲ ᱯᱚᱛᱟᱣ ᱠᱚ ᱮᱱᱠᱷᱟᱱ ᱤᱧ ᱠᱚ ᱦᱚᱦᱚᱣ ᱟᱹᱧᱟᱹ ᱢᱮᱱᱟᱠᱚ ᱫᱮᱞᱟ ᱥᱮ ᱠᱟᱹᱴᱤᱡ ᱱᱚᱜᱼᱚᱸᱭ ᱤᱭᱟᱹ ᱢᱮ ᱵᱮᱱᱟᱣ ᱜᱚᱲᱚ ᱜᱚᱫ ᱟᱞᱮ ᱢᱮ ᱤᱱᱠᱟᱹ ᱛᱮᱫᱚ ᱵᱟᱝ ᱯᱩᱭᱥᱟᱹ ᱛᱮᱜᱮ ᱠᱚ ᱵᱮᱱᱟᱣ ᱚᱪᱚᱣᱟᱹᱧᱟ ᱚᱱᱠᱟ ᱚᱱᱠᱟᱛᱮ ᱟᱛᱳ ᱴᱚᱞᱟ ᱠᱚᱨᱮ ᱢᱟ ᱵᱮᱱᱟᱣ ᱵᱮᱱᱟᱣ ᱛᱮ ᱯᱩᱨᱟᱹᱧ ᱯᱷᱮᱢᱟᱥ ᱪᱟᱵᱟ ᱮᱱᱟᱠᱷᱟᱱ ᱫᱚ ᱛᱟᱭᱚᱢ ᱫᱚ ᱱᱤᱛᱳᱜ ᱫᱚ ᱵᱟᱦᱨᱮ ᱨᱮ ᱠᱚᱱᱴᱮᱠᱴ ᱠᱟᱛᱮ ᱨᱮᱦᱚᱸ ᱱᱤᱛᱳᱜ ᱫᱚᱠᱚ ᱤᱫᱤᱧ ᱠᱟᱱᱟ ᱤᱧ ᱦᱟᱸᱰᱮ ᱱᱷᱟᱰᱮ ᱵᱮᱱᱟᱣ ᱦᱚᱪᱚ ᱞᱟᱹᱜᱤᱫ ᱛᱮ ᱢᱮᱱᱮᱜ ᱟᱠᱚ ᱠᱤ ᱚᱠᱚᱭ ᱵᱮᱱᱟᱣ ᱠᱟᱜᱼᱟ ᱟᱨ ᱱᱤᱛᱳᱜ ᱫᱚ ᱮᱱᱠᱷᱟᱱ ᱱᱤᱛᱳᱜ ᱯᱷᱳᱱ ᱠᱟᱛᱮᱫ ᱜᱮᱠᱚ ᱱᱤᱛᱳᱜ ᱫᱚ ᱦᱟᱸᱰᱮ ᱱᱷᱟᱰᱮ ᱤᱧ ᱤᱱᱟᱹᱜᱮ ᱤᱱᱟᱹᱜᱤᱧ ᱤᱭᱟᱹᱭᱟ ᱠᱤ ᱤᱧ ᱤᱱᱟᱹᱜᱤᱧ ᱩᱭᱦᱟᱹᱨᱟ ᱠᱤ ᱱᱚᱜᱼᱚᱸᱭ ᱡᱮᱨᱮᱲ ᱯᱚᱛᱟᱣ ᱛᱮᱦᱚᱸ ᱡᱮᱢᱚᱱ ᱱᱚᱜᱼᱚᱸᱭ ᱯᱩᱭᱥᱟᱹ ᱯᱩᱭᱥᱟᱹ ᱴᱟᱠᱟ ᱠᱟᱢᱟᱜ ᱠᱟᱱᱟ ᱮᱱᱠᱷᱟᱱ ᱫᱚ ᱤᱧ ᱫᱚ ᱱᱚᱣᱟ ᱜᱮ ᱵᱮᱥᱤᱧ ᱟᱹᱭᱠᱟᱹᱣ ᱠᱮᱜᱼᱟ ᱟᱨ ᱵᱮᱥᱤᱧ ᱱᱚᱣᱟᱧ ᱟᱯᱱᱟᱨ ᱠᱮᱜᱼᱟ ᱛᱤᱱᱟᱹᱜ ᱤᱧ ᱡᱮᱨᱮᱲ ᱯᱚᱛᱟᱣ ᱠᱟᱛᱮ ᱤᱧ ᱯᱚᱭᱥᱟᱹ ᱴᱟᱠᱟᱧ ᱟᱨᱡᱟᱣ ᱫᱟᱲᱮᱭᱟᱜᱼᱟ ᱟᱨ ᱵᱮᱥ ᱱᱟᱯᱟᱭ ᱛᱮ ᱤᱧᱟᱹᱜ ᱡᱮᱨᱮᱲ ᱯᱚᱛᱟᱣ ᱱᱤᱭᱟᱹ ᱜᱮ ᱢᱟᱲᱟᱝ ᱥᱮᱫ ᱤᱧ ᱞᱟᱦᱟᱭᱟ ᱤᱧ ᱵᱮᱥ ᱱᱟᱯᱟᱭ ᱱᱟᱯᱟᱭ ᱡᱮᱨᱮᱲ ᱯᱚᱛᱟᱣ ᱵᱟᱲᱟ ᱠᱟᱛᱮ ᱤᱧ ᱢᱟᱲᱟᱝ ᱥᱮᱫ ᱤᱧ ᱞᱟᱦᱟᱜᱼᱟ ᱟᱫᱚ ᱚᱱᱟ ᱞᱟᱹᱜᱤᱫ ᱛᱮ ᱱᱤᱛᱚᱜ ᱟᱹᱰᱤ ᱥᱟᱺᱜᱤᱧ ᱥᱟᱺᱜᱤᱧ ᱤᱧ ᱪᱟᱞᱟᱜ ᱠᱟᱱᱟ ᱚᱱᱟ ᱠᱚᱨᱮ ᱡᱮᱲᱮᱨ ᱯᱚᱛᱟᱣ ᱞᱟᱹᱜᱤᱫ ᱛᱮ ᱩᱱᱟᱹᱜ ᱠᱚ ᱠᱩᱥᱤᱭᱟᱜ ᱠᱟᱱ ᱛᱤᱧᱟ ᱩᱱᱟᱹᱜ ᱠᱚ ᱢᱟᱱᱮ ᱠᱤ ᱢᱮᱱᱟᱠᱚ ᱚᱠᱚᱭ ᱵᱮᱱᱟᱣ ᱠᱮᱜᱼᱟ ᱟᱹᱰᱤ ᱟᱹᱰᱤ ᱵᱮᱥ ᱟᱹᱰᱤ ᱱᱟᱯᱟᱭ ᱵᱮᱱᱟᱣ ᱠᱟᱜᱼᱟ ᱚᱱᱟ ᱞᱟᱹᱜᱤᱫ ᱛᱮ ᱤᱧ ᱫᱚ ᱡᱮᱨᱮᱲ ᱯᱚᱛᱟᱣ ᱫᱚ ᱟᱨ ᱟᱹᱰᱤ ᱜᱤᱧ ᱨᱟᱹᱥᱠᱟᱹᱜᱼᱟ ᱟᱹᱰᱤ ᱵᱮᱥᱤᱧ ᱵᱩᱡᱷᱟᱹᱣᱟ